ᱥᱮᱨᱮᱧ ᱠᱚᱫᱚᱧ ᱠᱩᱥᱤᱭᱟᱜ ᱜᱮᱭᱟ ᱡᱮᱢᱚᱱ ᱥᱚᱨᱦᱟᱭ ᱥᱚᱢᱚᱭ ᱫᱚ ᱥᱚᱨᱦᱟᱭ ᱥᱮᱨᱮᱧ ᱟᱨ ᱢᱚᱬᱮ ᱥᱤᱧ ᱢᱚᱬᱮ ᱧᱤᱫᱟᱹ ᱮᱱᱮᱡ ᱥᱮᱨᱮᱧ ᱦᱩᱭᱩᱜᱼᱟ ᱡᱟᱜᱟᱣ ᱦᱤᱞᱳᱜ ᱫᱚ ᱜᱟᱹᱭ ᱡᱟᱜᱟᱣ ᱩᱰᱩᱠ ᱦᱩᱭᱩᱜᱼᱟ ᱢᱤᱫ ᱧᱤᱫᱟᱹ ᱥᱮᱨᱮᱧ ᱟᱨ ᱱᱚᱜᱼᱚᱭ ᱫᱟᱸᱥᱟᱭ ᱥᱚᱨᱦᱟᱭ ᱤᱭᱟᱹ ᱨᱮᱱᱟᱜ ᱫᱚ ᱫᱟᱸᱥᱟᱭ ᱥᱮᱨᱮᱧ ᱩᱱᱠᱩ ᱠᱚᱣᱟᱜ ᱦᱚᱸ ᱫᱟᱭᱟᱜᱮ ᱥᱮᱨᱮᱧ ᱦᱚᱸ ᱟᱸᱡᱚᱢᱚᱜᱼᱟ ᱟᱨ ᱠᱟᱨᱟᱢ ᱨᱮᱱᱟᱜ ᱦᱚᱸ ᱠᱟᱨᱟᱢ ᱥᱮᱨᱮᱧ ᱠᱚ ᱦᱮᱱᱟᱜᱼᱟ ᱡᱟᱣᱟ ᱠᱟᱨᱟᱢ ᱥᱮᱨᱮᱧ ᱠᱚᱦᱚᱸ ᱟᱹᱰᱤ ᱢᱚᱡᱽ ᱟᱸᱡᱚᱢᱚᱜᱼᱟ ᱫᱚᱝ ᱥᱮᱨᱮᱧ ᱠᱚᱦᱚᱧ ᱠᱩᱥᱤᱭᱟᱜᱼᱟ ᱡᱮᱢᱚᱱ ᱵᱟᱯᱞᱟ ᱠᱷᱚᱱᱟᱜ ᱡᱮᱱᱚ ᱥᱩᱱᱩᱢ ᱥᱟᱥᱟᱝ ᱚᱡᱚᱜ ᱠᱷᱚᱱᱟᱜ ᱵᱟᱯᱞᱟ ᱦᱤᱞᱳᱜ ᱨᱮᱱᱟᱜ ᱥᱮᱨᱮᱧ ᱠᱚ ᱡᱚᱛᱚ ᱥᱮᱨᱮᱧ ᱠᱚᱜᱮᱧ ᱠᱩᱥᱤᱭᱟᱜ ᱜᱮᱭᱟ ᱟᱨᱤᱧ ᱵᱟᱰᱟᱭ ᱜᱮᱭᱟ ᱠᱟᱹᱡ ᱠᱟᱹᱡ ᱫᱚ ᱵᱟᱦᱟ ᱥᱚᱢᱚᱭ ᱦᱚᱸ ᱟᱞᱮ ᱟᱛᱳ ᱨᱮᱞᱮ ᱵᱟᱦᱟᱜᱼᱟ ᱩᱱ ᱥᱚᱢᱚᱭ ᱵᱟᱦᱟ ᱥᱮᱨᱮᱧ ᱠᱚᱦᱚᱧ ᱥᱮᱨᱮᱧ ᱜᱮᱭᱟ ᱠᱩᱥᱤᱭᱟᱜ ᱜᱮᱭᱟᱧ ᱢᱟᱜ ᱢᱚᱬᱮ ᱥᱚᱢᱚᱭ ᱦᱚᱸ ᱯᱟᱛᱟ ᱥᱮᱨᱮᱧ ᱠᱚᱦᱚᱧ ᱥᱮᱨᱮᱧ ᱜᱮᱭᱟ